ᱟᱹᱰᱤ ᱟᱭᱢᱟ ᱫᱤᱱ ᱤᱧ ᱠᱟᱹᱢᱤ ᱠᱮᱫᱟ ᱟᱹᱰᱤ ᱜᱟᱱ ᱨᱳᱡᱽᱜᱟᱨ ᱦᱩᱭ ᱮᱱ ᱛᱤᱧᱟ ᱹ ᱯᱷᱩᱞᱠᱩᱥᱢᱟᱹ ᱵᱟᱡᱟᱨ ᱤᱧ ᱪᱟᱞᱟᱣᱮᱱ ᱠᱷᱟᱱ ᱢᱤᱫᱴᱟᱝ ᱟᱭᱨᱚᱱᱤᱧ ᱦᱟᱛᱟᱣ ᱠᱮᱫᱟ ᱟᱭᱨᱚᱱᱤᱧ ᱦᱟᱛᱟᱣᱟ ᱠᱮᱫᱟ ᱥᱟᱹᱲᱤ ᱠᱚ ᱜᱤᱫᱽᱨᱟᱹᱣᱟᱜ ᱡᱟᱢᱟ ᱯᱮᱱᱴ ᱠᱚ ᱟᱭᱨᱚᱱ ᱞᱟᱹᱜᱤᱫ ᱛᱮ ᱚᱱᱟ ᱠᱩᱧ ᱟᱭᱨᱚᱱᱟ ᱜᱤᱫᱽᱨᱟᱹ ᱦᱚᱸ ᱤᱥᱠᱩᱞ ᱮ ᱪᱟᱞᱟᱜ ᱠᱷᱟᱹᱛᱤᱨ ᱡᱟᱢᱟ ᱠᱩᱧ ᱟᱭᱨᱚᱱ ᱠᱟᱛᱟᱭᱟ ᱦᱟᱛᱟᱣ ᱟᱹᱜᱩ ᱞᱮᱫ ᱛᱟᱦᱮᱸᱜ ᱤᱧ ᱟᱫᱚ ᱟᱫᱚ ᱚᱱᱟ ᱫᱚ ᱟᱹᱰᱤ ᱵᱷᱟᱜᱮ ᱡᱤᱱᱤᱥ ᱮ ᱮᱢ ᱠᱟᱣᱫᱤᱧᱟᱹ ᱟᱹᱰᱤ ᱫᱤᱱ ᱦᱩᱭ ᱮᱱᱟ ᱵᱟᱨ ᱯᱮ ᱵᱚᱪᱷᱚᱨ ᱦᱩᱭ ᱮᱱ ᱨᱮᱦᱚᱸ ᱟᱭᱨᱚᱱ ᱫᱚ ᱤᱱᱠᱟᱹ ᱜᱮ ᱢᱮᱱᱟᱜ ᱟᱠᱟᱫᱟ ᱩᱱᱤ ᱫᱚᱠᱟᱱᱫᱟᱨ ᱥᱮ ᱟᱹᱰᱤ ᱵᱷᱟᱜᱮ ᱡᱤᱱᱤᱥ ᱮ ᱮᱢ ᱠᱟᱹᱣᱫᱤᱧᱟ ᱮᱠᱷᱚᱱ ᱦᱚᱸ ᱵᱟᱝ ᱱᱚᱥᱴᱚᱣᱟᱠᱟᱱ ᱛᱤᱧᱟᱹ ᱵᱷᱟᱜᱮ ᱜᱮ ᱢᱮᱱᱟᱜ ᱟᱠᱟᱫ ᱛᱤᱧᱟᱹ